ᱟᱴᱟᱨᱳᱥᱚ ᱯᱚᱧᱪᱟᱱᱱᱚ ᱥᱟᱞᱨᱮ ᱟᱵᱚ ᱫᱤᱥᱚᱢᱨᱮ ᱡᱚᱠᱷᱚᱱ ᱤᱝᱨᱮᱡᱽ ᱠᱚ ᱦᱮᱡ ᱞᱮᱱᱟ ᱩᱱ ᱥᱚᱢᱚᱭ ᱟᱵᱚ ᱪᱮᱛᱟᱱᱨᱮ ᱟᱹᱰᱤ ᱟᱸᱴ ᱚᱛᱛᱟᱪᱟᱨ ᱦᱩᱭ ᱠᱟᱱᱟ ᱟᱵᱚ ᱦᱚᱲ ᱦᱚᱯᱚᱱ ᱪᱮᱛᱟᱱᱨᱮ ᱛᱚ ᱛᱚᱠᱷᱚᱱ ᱟᱵᱚ ᱦᱚᱲ ᱦᱚᱯᱚᱱ ᱠᱚ ᱟᱹᱰᱤ ᱟᱸᱴ ᱠᱚ ᱵᱟᱹᱲᱤᱡ ᱠᱟᱱᱟ ᱮᱵᱚᱝ ᱟᱹᱰᱤ ᱟᱸᱴᱜᱮ ᱚᱛᱛᱟᱪᱟᱨ ᱪᱟᱞᱟᱣ ᱠᱟᱱᱟ ᱚᱱᱠᱟ ᱞᱮᱠᱟ ᱜᱤᱧ ᱫᱤᱥᱟᱹᱭᱮᱫᱟ ᱢᱮᱱᱠᱷᱟᱱ ᱩᱱ ᱥᱚᱢᱚᱭ ᱮᱢᱚᱱ ᱵᱷᱟᱵᱮ ᱞᱟᱹᱲᱦᱟᱹᱭ ᱦᱩᱭ ᱞᱮᱱᱟ ᱡᱮ ᱟᱵᱚ ᱟᱵᱚ ᱦᱚᱲ ᱦᱚᱯᱚᱱᱟᱜ ᱦᱟᱡᱟᱨ ᱦᱟᱡᱟᱨ ᱦᱚᱲᱟᱜ ᱢᱟᱭᱟᱢ ᱟᱹᱛᱩᱣ ᱠᱟᱱᱟ ᱢᱮᱱᱠᱷᱟᱱ ᱚᱱᱟ ᱠᱷᱟᱹᱛᱤᱨ ᱛᱮ ᱱᱤᱛᱦᱚᱸ ᱟᱵᱚ ᱛᱤᱨᱤᱥᱟ ᱡᱩᱱ ᱦᱩᱞ ᱢᱟᱦᱟ ᱵᱚᱱ ᱢᱟᱱᱟᱣ ᱮᱫᱟ ᱟᱫᱚ ᱚᱱᱟᱜᱤᱧ ᱢᱮᱱᱫᱟ ᱟᱨ ᱢᱟᱱᱟᱣ ᱛᱮᱜᱮ ᱦᱩᱭᱩᱜ ᱛᱟᱵᱳᱱᱟ ᱠᱟᱨᱚᱱ ᱟᱵᱚᱨᱮᱱ ᱦᱚᱲ ᱦᱚᱯᱚᱱ ᱩᱱ ᱥᱚᱢᱚᱭ ᱟᱭᱢᱟ ᱠᱚ ᱞᱟᱦᱟ ᱟᱠᱟᱱ ᱛᱟᱵᱳᱱᱟ ᱵᱟᱹᱲᱤᱡ ᱟᱠᱟᱱ ᱛᱟᱵᱳᱱᱟ ᱠᱚ ᱚᱱᱟ ᱠᱚᱫᱚ ᱮᱠᱷᱚᱱ ᱦᱚᱸ ᱟᱹᱰᱤ ᱨᱟᱹᱜᱤ ᱨᱮᱭᱟᱜ ᱠᱟᱛᱷᱟ ᱠᱟᱱ ᱜᱮᱭᱟ ᱱᱤᱭᱟᱹᱜᱤᱧ ᱢᱮᱱᱫᱟ